ᱫᱟᱹᱲ ᱞᱟᱹᱜᱤᱫ ᱛᱮ ᱟᱵᱚᱣᱟᱜ ᱛᱟᱹᱞᱤᱢ ᱨᱮ ᱟᱭᱢᱟ ᱞᱮᱠᱟᱱ ᱦᱟᱭᱰᱨᱮᱥᱮᱱ ᱥᱮ ᱯᱩᱥᱴᱤ ᱫᱚᱨᱠᱟᱨ ᱠᱟᱱ ᱛᱟᱵᱚᱱᱟ ᱚᱱᱟ ᱞᱟᱹᱜᱤᱫ ᱛᱮ ᱟᱭᱢᱟ ᱨᱚᱠᱚᱢ ᱵᱷᱤᱴᱟᱢᱤᱱ ᱥᱮ ᱡᱟᱦᱟᱸ ᱞᱮᱠᱟ ᱯᱩᱥᱴᱤ ᱧᱟᱢᱚᱜ ᱚᱱᱠᱟᱱ ᱡᱚᱢᱟᱜ ᱠᱚ ᱡᱚᱢ ᱧᱩᱭ ᱦᱩᱭᱩᱜ ᱛᱟᱵᱚᱱᱟ ᱡᱮᱢᱚᱱ ᱟᱯᱮᱞ ᱥᱮ ᱛᱚᱣᱟ ᱠᱟᱭᱨᱟ ᱵᱤᱞᱤ ᱚᱱᱟ ᱠᱚ ᱡᱚᱢ ᱧᱩᱭ ᱦᱩᱭᱩᱜ ᱛᱟᱵᱚᱱᱟ ᱟᱨ ᱚᱱᱟ ᱠᱷᱚᱱ ᱴᱷᱤᱠ ᱴᱷᱟᱠ ᱡᱚᱢ ᱞᱮᱠᱷᱟᱱ ᱜᱮ ᱟᱵᱚᱣᱟᱜ ᱛᱟᱹᱞᱤᱢ ᱟᱨ ᱨᱮᱹᱥᱴ ᱨᱮᱭᱟᱜ ᱡᱟᱦᱟᱸ ᱫᱟᱹᱲ ᱞᱟᱹᱜᱤᱫ ᱛᱮ ᱡᱟᱦᱟᱸ ᱫᱟᱲᱮ ᱫᱚᱨᱠᱟᱨ ᱠᱟᱱᱟ ᱚᱱᱟ ᱵᱚᱱ ᱯᱩᱨᱟᱹᱣ ᱫᱟᱲᱮᱭᱟᱜᱼᱟ ᱚᱱᱟᱛᱮ ᱦᱟᱭᱰᱨᱮᱥᱚᱱ ᱟᱨ ᱯᱩᱥᱴᱤ ᱡᱚᱜᱟᱣ ᱞᱟᱹᱜᱤᱫ ᱫᱚ ᱟᱵᱚ ᱢᱚᱡᱽ ᱢᱚᱡᱽ ᱪᱮᱫ ᱞᱮᱠᱟᱧ ᱢᱮᱱ ᱠᱮᱫᱟ ᱚᱱᱟ ᱠᱚ ᱡᱚᱢ ᱧᱩᱭ ᱦᱩᱭᱩᱜ ᱛᱟᱵᱚᱱᱟ